ᱡᱟᱦᱟᱸ ᱠᱷᱩᱪᱨᱟᱹ ᱯᱟᱭᱠᱟᱨᱤ ᱨᱮᱭᱟᱜ ᱵᱟᱡᱟᱨ ᱫᱚ ᱦᱩᱭᱩᱜ ᱠᱟᱱᱟ ᱡᱮᱢᱚᱱ ᱞᱩᱜᱽᱲᱤᱡᱠᱚ ᱥᱟᱹᱲᱤᱠᱚ ᱥᱟᱭᱟᱠᱚ ᱡᱟᱦᱟᱱ ᱢᱟᱨᱟᱝ ᱢᱟᱨᱟᱝ ᱫᱚᱠᱟᱱ ᱠᱷᱚᱱᱠᱚ ᱟᱹᱜᱩᱭᱟ ᱡᱟᱦᱟᱱ ᱪᱷᱳ ᱪᱷᱳᱴᱚ ᱠᱷᱟᱴᱚ ᱡᱟᱦᱟᱸᱭᱠᱚ ᱠᱤᱨᱤᱧᱟ ᱥᱚᱨᱤ ᱟᱹᱠᱷᱨᱤᱧᱟᱠᱚ ᱟᱨ ᱡᱟᱦᱟᱱ ᱫᱚᱠᱟᱱ ᱜᱚᱞᱫᱟᱨᱤ ᱫᱚᱠᱟᱱ ᱡᱟᱦᱟᱱ ᱢᱟᱱᱮ ᱵᱟᱭᱨᱮ ᱠᱷᱚᱱᱠᱚ ᱟᱹᱜᱩᱭᱟ ᱟᱨ ᱡᱟᱦᱟᱸᱠᱚ ᱟᱹᱠᱷᱨᱤᱧᱟ ᱪᱷᱳᱴᱚ ᱠᱷᱟᱴᱚ ᱥᱟᱵᱠᱟᱜ ᱢᱮ ᱟᱹᱠᱷᱨᱤᱧᱟᱠᱚ ᱫᱚᱠᱟᱱ ᱠᱚᱨᱮ ᱠᱚᱢ ᱤᱭᱟᱹᱛᱮ ᱟᱨ ᱡᱟᱦᱟᱱ ᱪᱟᱞᱟᱣᱮᱱ ᱥᱟᱞᱨᱮ ᱡᱟᱦᱟᱸ ᱥᱩᱱᱩᱢ ᱵᱩᱞᱩᱝ ᱥᱚᱵᱽᱡᱤ ᱮᱢᱟᱱ ᱮᱱᱟᱢᱠᱚ ᱨᱮᱭᱟᱝ ᱫᱚᱨ ᱛᱟᱦᱮᱸᱠᱟᱱᱟ ᱠᱤᱪᱷᱩᱻ ᱫᱚᱥ ᱵᱟᱨᱚ ᱯᱚᱱᱮᱨᱚ ᱠᱩᱲᱤ ᱪᱚᱞᱞᱤᱥ ᱡᱟᱦᱟᱸ ᱟᱨ ᱱᱤᱛᱚᱝ ᱫᱩᱦᱟᱡᱟᱨ ᱪᱚᱵᱽᱵᱤᱥ ᱱᱚᱣᱟ ᱥᱟᱞᱨᱮ ᱡᱟᱦᱟᱸ ᱦᱤᱛᱚᱝ ᱪᱟᱞᱟᱜ ᱠᱟᱱᱟ ᱚᱱᱟᱫᱚ ᱥᱩᱱᱩᱢᱻ ᱡᱮᱢᱚᱱ ᱢᱤᱱᱤᱢᱟᱢ ᱥᱟᱵᱽᱠᱟᱜ ᱢᱮ ᱥᱩᱱᱩᱢ ᱵᱤᱥ ᱴᱟᱠᱟ ᱟᱞᱩ ᱯᱚᱱᱮᱨᱚ ᱴᱟᱠᱟ ᱠᱤᱢᱵᱟ ᱮᱢᱟᱱ ᱠᱤᱪᱷᱩ ᱚᱱᱠᱟᱛᱮ ᱪᱟᱞᱟᱜ ᱠᱟᱱᱟ